ᱵᱟᱸᱠᱩᱲᱟ ᱡᱮᱞᱟ ᱨᱮᱱᱟᱜ ᱡᱚᱝᱜᱚᱞ ᱢᱚᱦᱚᱞ ᱮᱞᱟᱠᱟ ᱨᱮ ᱠᱟᱹᱣᱰᱤ ᱨᱮᱭᱟᱜ ᱞᱟᱹᱠᱛᱤ ᱫᱚ ᱢᱮᱱᱟᱜ ᱟᱠᱟᱫᱟ ᱪᱮᱫᱟᱜ ᱥᱮ ᱡᱚᱝᱜᱚᱞ ᱢᱚᱦᱚᱞ ᱮᱞᱟᱠᱟ ᱨᱮᱫᱚ ᱩᱱᱟᱹᱜ ᱪᱟᱥᱼᱵᱟᱥ ᱠᱚᱦᱚᱸ ᱵᱟᱝ ᱦᱩᱭᱩᱜᱼᱟ ᱟᱨ ᱩᱱᱠᱩ ᱠᱟᱹᱢᱤ ᱠᱚᱦᱚᱸ ᱩᱱᱟᱹᱜ ᱵᱟᱝ ᱦᱩᱭᱩᱜ ᱜᱮᱭᱟ ᱟᱨ ᱡᱚᱝᱜᱚᱞ ᱢᱚᱦᱚᱞ ᱫᱚ ᱴᱟᱣᱩᱱᱥᱤᱯ ᱮᱞᱟᱠᱟ ᱡᱟᱭᱜᱟ ᱫᱚ ᱵᱟᱝ ᱠᱟᱱᱟ ᱵᱤᱨᱵᱩᱨᱩ ᱫᱟᱨᱮᱱᱟᱹᱲᱤ ᱛᱮᱜᱮ ᱯᱮᱨᱮᱪ ᱟᱠᱟᱱᱟ ᱟᱨ ᱩᱱᱠᱩ ᱫᱚ ᱛᱟᱦᱚᱞᱮ ᱪᱮᱫ ᱠᱚ ᱩᱥᱩᱞᱚᱜᱼᱟ ᱚᱱᱟ ᱠᱷᱟᱹᱛᱤᱨ ᱛᱮᱜᱮ ᱵᱟᱸᱠᱩᱲᱟ ᱰᱤᱥᱴᱤᱠ ᱢᱚᱫᱽᱫᱷᱮ ᱨᱮᱫᱚ ᱡᱚᱝᱜᱚᱞ ᱢᱚᱦᱚᱞ ᱮᱞᱟᱠᱟ ᱨᱮᱫᱚ ᱟᱹᱰᱤᱜᱮ ᱴᱟᱠᱟ ᱯᱚᱭᱥᱟ ᱨᱮᱱᱟᱜ ᱞᱟᱹᱠᱛᱤ ᱢᱮᱱᱟᱜᱼᱟ ᱪᱮᱫᱟᱜ ᱥᱮ ᱩᱱᱠᱩ ᱫᱚ ᱪᱤᱠᱟᱹᱛᱮ ᱠᱟᱹᱢᱤ ᱠᱟᱛᱮᱜ ᱠᱚ ᱟᱹᱥᱩᱞᱚᱜᱼᱟ ᱠᱟᱹᱢᱤ ᱠᱚᱦᱚᱸ ᱵᱟᱹᱱᱩᱜᱼᱟ ᱟᱨ ᱡᱚᱛᱚᱜᱮ ᱫᱟᱨᱮ ᱱᱟ ᱲᱤ ᱛᱮᱜᱮ ᱯᱮᱨᱮᱡ ᱟᱠᱟᱱᱟ ᱚᱱᱟ ᱠᱷᱟᱹᱛᱤᱨ ᱛᱮᱜᱮ ᱚᱸᱰᱮ ᱫᱚ ᱴᱟᱠᱟ ᱨᱮᱭᱟᱜ ᱫᱚ ᱟᱹᱰᱤ ᱡᱳᱨ ᱜᱮ ᱞᱟᱹᱠᱛᱤᱜ ᱠᱟᱱᱟ